ᱤᱧᱟᱹᱜ ᱴᱚᱴᱷᱟ ᱨᱮᱭᱟᱜ ᱥᱮᱨᱶᱟ ᱠᱷᱮᱞᱳᱰ ᱫᱚ ᱦᱩᱭᱩᱜ ᱠᱟᱱᱟ ᱯᱷᱩᱴᱵᱚᱞ ᱟᱨ ᱱᱚᱣᱟ ᱞᱟᱹᱜᱤᱫ ᱫᱚ ᱤᱧ ᱠᱞᱟᱵᱽ ᱯᱟᱦᱴᱟ ᱥᱮᱡ ᱠᱷᱚᱡ ᱵᱤᱵᱷᱤᱱᱚ ᱨᱚᱠᱚᱢ ᱜᱚᱲᱚᱭ ᱧᱟᱢᱟ ᱦᱮᱸ ᱚᱱᱟ ᱥᱟᱶᱛᱮ ᱟᱞᱮ ᱠᱞᱟᱵᱽ ᱨᱮ ᱡᱟ ᱯᱷᱩᱴᱵᱚᱞ ᱴᱤᱢ ᱢᱮᱱᱟᱜ ᱞᱮᱭᱟ ᱩᱱᱠᱩ ᱥᱟᱶᱛᱮ ᱢᱤᱫ ᱠᱟᱛᱮ ᱟᱞᱮ ᱞᱮ ᱜᱟᱛᱮᱜ ᱜᱮᱭᱟ